ᱦᱮᱸ ᱚᱲᱟᱜᱨᱮ ᱰᱟᱝᱨᱤ ᱢᱮᱨᱚᱢ ᱢᱮᱱᱟᱜ ᱠᱟᱜ ᱠᱚᱣᱟ ᱦᱮᱸ ᱱᱩᱠᱩ ᱫᱚ ᱥᱮᱛᱟᱜ ᱨᱮ ᱡᱚᱢ ᱮᱢᱟ ᱠᱚᱣᱟᱧ ᱮᱜ ᱱᱚᱴᱟ ᱫᱚᱥᱴᱟ ᱥᱮᱜ ᱵᱟᱡᱟᱣ ᱞᱮᱱᱠᱷᱟᱱ ᱜᱮ ᱱᱤᱡᱮ ᱦᱚᱸ ᱡᱚᱢ ᱵᱟᱲᱟ ᱠᱟᱛᱮᱜ ᱜᱚᱰᱟ ᱥᱮᱜ ᱵᱟᱹᱫ ᱥᱮᱜ ᱟᱛᱤᱧ ᱤᱫᱤ ᱠᱚ ᱦᱩᱭᱩᱜᱼᱟ ᱛᱟᱨᱟᱥᱤᱧ ᱵᱮᱲᱟ ᱟᱨᱚ ᱟᱜᱩ ᱠᱟᱛᱮᱜ ᱛᱚᱞ ᱛᱩᱯᱩ ᱥᱟᱯᱷᱟ ᱱᱤᱡᱮ ᱡᱚᱢ ᱵᱟᱲᱟ ᱠᱟᱛᱮ ᱟᱨᱚ ᱟᱭᱩᱵ ᱥᱮᱜ ᱛᱮ ᱠᱷᱚᱲ ᱜᱮᱛ ᱟᱠᱚ ᱦᱩᱭᱩᱜᱼᱟ ᱠᱷᱚᱲ ᱜᱮᱛ ᱠᱟᱛᱮᱜ ᱡᱚᱢᱤᱧ ᱮᱢᱟ ᱠᱚᱣᱟ ᱛᱟᱨᱯᱚᱨᱮ ᱮᱢᱱᱤ ᱫᱤᱱ ᱰᱟᱝᱨᱤ ᱠᱚ ᱡᱮᱢᱚᱱ ᱠᱚ ᱛᱟᱦᱮᱱᱟ ᱪᱮᱫ ᱠᱟ ᱠᱚ ᱛᱟᱦᱮᱱᱟ ᱵᱟᱠᱚ ᱛᱟᱦᱮᱱᱟ ᱰᱟᱝᱨᱤ ᱫᱚ ᱵᱟᱠᱚ ᱨᱚᱲ ᱫᱟᱲᱮᱭᱟᱜᱼᱟ ᱥᱮ ᱨᱩᱣᱟᱹᱜ ᱠᱟᱱᱟ ᱥᱮ ᱱᱚᱰᱮ ᱱᱚᱝᱠᱟᱧ ᱵᱩᱡᱷᱟᱹᱣ ᱫᱟ ᱱᱚᱣᱟ ᱠᱚᱫᱚ ᱧᱮᱞ ᱠᱟᱛᱮᱜ ᱵᱩᱡᱽ ᱵᱟᱰᱟᱭ ᱠᱟᱛᱮᱜ ᱜᱮ ᱟᱱᱫᱟᱡᱽ ᱛᱮᱜᱮ ᱢᱟᱱᱮ ᱰᱟᱠᱴᱟᱨ ᱰᱟᱠᱴᱟᱨ ᱠᱚᱠᱚ ᱵᱩᱡᱽᱼᱟ ᱪᱤᱠᱟᱜ ᱠᱟᱱᱟ ᱵᱟᱭ ᱪᱤᱠᱟᱹᱜ ᱠᱟᱱᱟ ᱢᱮᱛᱟ ᱠᱚ ᱠᱷᱟᱱᱜᱮ ᱡᱮ ᱱᱚᱝᱠᱟ ᱰᱟᱝᱨᱤ ᱱᱚᱝᱠᱟᱜ ᱠᱟᱱ ᱛᱤᱧᱟ ᱛᱟᱦᱞᱮ ᱦᱤᱡᱩᱜ ᱢᱮ ᱥᱮ ᱤᱫᱤᱭᱮ ᱦᱩᱭᱩᱜᱼᱟ ᱧᱮᱞ ᱠᱟᱛᱮᱜ ᱪᱤᱠᱤᱛᱥᱟ ᱴᱤᱴᱢᱮᱱᱴ ᱮᱢᱟ ᱠᱚ ᱦᱩᱭᱩᱜᱼᱟ ᱱᱚᱣᱟᱜᱮ ᱢᱟᱱᱮ ᱤᱭᱟᱹ ᱫᱚ ᱟᱨᱠᱤ ᱡᱟᱦᱟᱭ ᱡᱤᱱᱤᱥᱯᱟᱛᱤ ᱫᱚᱦᱚ ᱦᱩᱭ ᱠᱟᱱᱟ ᱜᱟᱹᱭ ᱰᱟᱝᱨᱤ ᱠᱚ ᱟᱨ ᱡᱮᱦᱤᱞᱳᱜ ᱠᱚᱨᱮᱜ ᱥᱚᱢᱚᱭ ᱠᱚ ᱵᱟᱝ ᱧᱟᱢᱚᱜᱼᱟ ᱩᱱ ᱦᱤᱞᱳᱜ ᱫᱚ ᱢᱮᱨᱚᱢ ᱠᱚᱫᱚ ᱯᱟᱞᱟ ᱠᱚ ᱢᱟᱜ ᱟᱹᱜᱩ ᱦᱩᱭᱩᱜᱼᱟ ᱮᱜ ᱰᱟᱝᱨᱤ ᱠᱚᱫᱚ ᱯᱮ ᱵᱮᱲᱟ ᱛᱷᱮᱠᱮ ᱯᱩᱱ ᱵᱮᱲᱟ ᱯᱮ ᱵᱮᱲᱟᱜᱮ ᱵᱮᱥᱤᱨ ᱵᱷᱟᱜ ᱟᱭᱩᱵ ᱫᱚ ᱡᱚᱫᱤ ᱥᱚᱢᱚᱭ ᱧᱟᱢᱚᱜ ᱠᱷᱟᱱ ᱢᱳᱴᱟᱢᱩᱴᱤ ᱟᱭᱩᱵ ᱥᱮᱜ ᱦᱚᱸ ᱮᱢᱟ ᱠᱚ ᱦᱩᱭᱩᱜᱼᱟ ᱱᱚᱣᱟᱜᱮ ᱤᱭᱟᱹ ᱫᱚ